ᱟᱵᱚ ᱯᱟᱲᱦᱟᱣ ᱡᱤᱭᱚᱱ ᱨᱮ ᱜᱤᱫᱽᱨᱟᱹ ᱠᱚ ᱤᱛᱩᱱ ᱟᱥᱲᱟ ᱨᱮ ᱵᱷᱚᱨᱛᱤ ᱠᱚ ᱞᱟᱹᱜᱤᱫ ᱛᱮ ᱢᱤᱫᱴᱮᱱ ᱯᱷᱤ ᱵᱚᱱ ᱮᱢ ᱤᱫᱤᱭᱮᱫ ᱜᱮᱭᱟ ᱟᱨ ᱚᱱᱟ ᱯᱷᱤ ᱨᱮᱫᱚ ᱵᱤᱵᱷᱤᱱᱱᱚ ᱟᱭᱢᱟ ᱞᱮᱠᱟᱱᱟᱜ ᱯᱷᱤᱥ ᱠᱚ ᱮᱰ ᱛᱟᱦᱮᱱᱟ ᱛᱟᱦᱮᱱ ᱜᱮᱭᱟ ᱚᱱᱟ ᱠᱚ ᱢᱩᱫᱽ ᱨᱮ ᱛᱟᱦᱮᱱ ᱠᱟᱱᱟ ᱴᱤᱭᱩᱥᱚᱱ ᱯᱷᱤ ᱥᱮ ᱯᱩᱛᱷᱤ ᱯᱷᱤ ᱥᱮ ᱤᱞᱮᱠᱴᱨᱤᱥᱤᱴᱤ ᱯᱷᱤ ᱥᱮ ᱞᱟᱭᱵᱨᱤ ᱯᱷᱤ ᱠᱳᱢᱯᱤᱭᱩᱴᱟᱨ ᱯᱷᱤ ᱰᱨᱮ ᱥ ᱯᱷᱤᱥ ᱮᱢᱟᱱ ᱮᱢᱟᱱ ᱯᱷᱤ ᱠᱚ ᱛᱟᱦᱮᱱ ᱜᱮᱭᱟ ᱚᱱᱟ ᱡᱚᱛᱚ ᱯᱷᱤ ᱠᱚᱜᱮ ᱠᱚᱲᱟ ᱡᱚᱛᱚ ᱯᱷᱤ ᱢᱤᱫ ᱠᱟᱛᱮᱫ ᱟᱵᱚ ᱫᱚ ᱥᱮᱨᱢᱟ ᱨᱮ ᱢᱤᱫ ᱢᱩᱲᱩᱫ ᱯᱷᱤ ᱵᱚᱱ ᱮᱢ ᱮᱫᱟ ᱚᱱᱟ ᱫᱚ ᱦᱩᱭᱩᱜ ᱠᱟᱱᱟ ᱵᱷᱚᱨᱛᱤ ᱞᱟᱹᱜᱤᱫ ᱛᱮ ᱡᱟᱦᱟᱸ ᱯᱷᱤ ᱵᱚᱱ ᱮᱢᱮᱫᱟ ᱚᱱᱟ ᱠᱚ ᱡᱚᱛᱚ ᱜᱮ ᱞᱟᱜᱟᱣ ᱠᱟᱛᱮ ᱜᱮ ᱢᱤᱫ ᱫᱷᱟᱱ ᱛᱮ ᱚᱱᱟ ᱯᱷᱤ ᱫᱚᱵᱚᱱ ᱮᱢᱮᱫ ᱛᱟᱵᱚᱱᱟ